ᱥᱟᱱᱛᱟᱲ ᱦᱚᱯᱚᱱᱟᱜ ᱮᱱᱮᱡ ᱥᱮᱨᱮᱧ ᱠᱚᱜᱤᱧ ᱪᱟᱨᱪᱟ ᱟᱠᱟᱱᱟ ᱤᱧ ᱫᱚ ᱱᱤᱭᱟᱹ ᱠᱚ ᱠᱷᱚᱜᱮ ᱵᱮᱥᱤ ᱜᱤᱧ ᱠᱩᱥᱤᱭᱟᱜᱼᱟ ᱮᱴᱟᱜ ᱯᱟᱹᱨᱤᱥ ᱨᱮᱭᱟᱜ ᱮᱱᱮᱡ ᱥᱮᱨᱮᱧ ᱫᱚ ᱫᱟᱣ ᱵᱟᱹᱧ ᱧᱟᱢ ᱟᱠᱟᱫᱟ ᱱᱚᱣᱟ ᱞᱮᱠᱟᱛᱮ ᱮᱴᱟᱜ ᱠᱚ ᱟᱨ ᱮᱱᱮᱡ ᱥᱮᱨᱮᱧ ᱛᱮᱭᱟᱜ ᱚᱵᱷᱤᱠᱜᱚᱛᱟ ᱫᱚ ᱵᱟᱹᱱᱩᱜ ᱛᱤᱧᱟᱹ ᱚᱸᱰᱮ ᱜᱮ ᱢᱩᱪᱟᱹᱫ